ᱦᱮᱸ ᱤᱧᱨᱮᱱ ᱧᱮᱞ ᱯᱚᱨᱤᱪᱚᱭ ᱢᱤᱫᱴᱮᱱ ᱚᱱᱚᱞᱤᱭᱟᱹ ᱢᱮᱱᱟᱭ ᱜᱮᱭᱟ ᱛᱚ ᱟᱞᱮ ᱥᱩᱨ ᱨᱮᱜᱮ ᱛᱚ ᱩᱱᱤ ᱴᱷᱮᱡ ᱠᱷᱚᱡ ᱜᱮ ᱤᱧᱫᱚ ᱟᱭᱢᱟ ᱠᱤᱪᱷᱩᱧ ᱪᱮᱫ ᱠᱟᱫᱟ ᱡᱮ ᱪᱤᱠᱟᱛᱮ ᱠᱟᱹᱴᱤᱡ ᱯᱩᱛᱷᱤ ᱚᱞ ᱦᱩᱭᱩᱜᱼᱟ ᱪᱤᱠᱟᱛᱮ ᱡᱤᱞᱤᱧ ᱯᱩᱛᱷᱤ ᱦᱩᱰᱤᱧ ᱯᱩᱛᱷᱤ ᱡᱮᱞᱮᱧ ᱯᱩᱛᱷᱤ ᱱᱤᱭᱟᱹ ᱠᱚ ᱚᱞ ᱦᱩᱭᱩᱜᱼᱟ ᱱᱤᱭᱟᱹᱠᱚᱧ ᱪᱮᱫ ᱵᱟᱟᱣ ᱠᱟᱫᱟ ᱥᱮ ᱪᱤᱠᱟᱛᱮ ᱛᱟᱞ ᱢᱤᱞᱟᱹᱣ ᱜᱩᱪᱷᱟᱹᱣ ᱱᱤᱭᱟᱹ ᱠᱚ ᱦᱩᱭᱩᱜᱼᱟ ᱛᱚ ᱚᱱᱟ ᱠᱚᱫᱚ ᱟᱹᱰᱤ ᱵᱷᱟᱜᱮᱧ ᱪᱮᱫ ᱠᱟᱫᱟ ᱟᱨ ᱪᱮᱫ ᱠᱟᱛᱮ ᱦᱚᱸ ᱱᱤᱭᱟᱹ ᱠᱚ ᱤᱧ ᱦᱚᱸᱧ ᱚᱞ ᱵᱟᱟᱣ ᱠᱟᱫᱟ ᱟᱨ ᱱᱤᱭᱟᱹ ᱯᱩᱛᱷᱤ ᱠᱚ ᱠᱟᱱᱛᱮ ᱨᱟᱹᱥᱠᱟᱹ ᱨᱮᱭᱟᱜ ᱠᱤᱪᱷᱩ ᱤᱭᱟᱹᱫᱚ ᱱᱤᱛᱚᱜ ᱫᱚ ᱫᱤᱥᱟᱹ ᱫᱚ ᱵᱟᱝ ᱦᱮᱡ ᱟᱹᱧ ᱠᱟᱱᱟ ᱛᱚ ᱯᱩᱛᱷᱤ ᱫᱚ ᱡᱟᱦᱟᱸ ᱠᱚ ᱚᱞ ᱠᱟᱫᱟ ᱚᱱᱟ ᱠᱚᱫᱚᱧ ᱯᱟᱦᱟᱣ ᱠᱟᱫᱟ ᱠᱤᱱᱛᱩ ᱟᱯᱟᱛᱚᱛ ᱨᱟᱹᱥᱠᱟᱹ ᱨᱮᱭᱟᱜ ᱤᱭᱟᱹ ᱫᱚ ᱵᱟᱹᱧ ᱩᱱᱟᱹᱜ ᱟᱸᱴ ᱫᱚ ᱵᱟᱹᱧ ᱫᱤᱥᱟᱹᱭᱫᱟ